ᱦᱮᱸ ᱤᱧ ᱢᱤᱫᱴᱮᱱ ᱨᱤᱥᱤᱯ ᱤᱧ ᱧᱮᱞ ᱟᱠᱟᱫᱟ ᱟᱨ ᱧᱮᱞ ᱥᱮᱬᱟ ᱠᱟᱛᱮ ᱤᱧ ᱵᱮᱱᱟᱣ ᱟᱠᱟᱫᱟ ᱠᱤᱪᱷᱩ ᱮᱢᱯᱨᱚᱵᱷᱟᱭᱥᱱᱤᱝ ᱵᱚᱨᱱᱚᱱ ᱫᱟᱲᱮᱭᱟᱜᱼᱟ ᱡᱟᱦᱟᱸ ᱫᱚ ᱡᱚᱢᱚᱱ ᱯᱟᱭᱮᱥ ᱚᱱᱟ ᱫᱚ ᱯᱨᱚᱛᱷᱚᱢᱚᱛᱚ ᱯᱟᱭᱮᱥ ᱪᱟᱣᱞᱮ ᱟᱫᱷᱟ ᱜᱷᱚᱱᱴᱟ ᱜᱟᱱ ᱫᱟᱜ ᱨᱮ ᱡᱚᱵᱮ ᱫᱚᱦᱚ ᱠᱟᱜ ᱦᱩᱭᱩᱜᱼᱟ ᱟᱨ ᱛᱮᱡᱚ ᱦᱮᱰᱮᱜ ᱛᱚᱣᱟ ᱨᱮ ᱚᱱᱟ ᱪᱟᱣᱞᱮ ᱠᱷᱟᱡᱚ ᱦᱩᱭᱩᱜᱼᱟ ᱚᱱᱟ ᱥᱟᱶ ᱛᱮ ᱛᱮᱪᱯᱟᱛᱟ ᱦᱚᱸᱠᱚ ᱢᱮᱥᱟᱭ ᱜᱮᱭᱟ ᱛᱟᱨᱯᱚᱨᱮ ᱪᱤᱱᱤ ᱠᱟᱹᱡᱩ ᱠᱤᱥᱢᱤᱥ ᱮᱞᱟᱭᱪᱤ ᱱᱚᱣᱟ ᱠᱚ ᱮᱢ ᱦᱩᱭᱩᱜᱼᱟ ᱵᱮᱥ ᱵᱮᱥᱤ ᱜᱷᱟᱹᱲᱤᱡ ᱫᱷᱚᱨᱮ ᱜᱮ ᱜᱷᱟᱱᱴᱟ ᱦᱩᱭᱩᱜᱼᱟ ᱜᱷᱟᱱᱴᱟ ᱜᱷᱟᱱᱴᱟ ᱛᱮ ᱚᱱᱟ ᱠᱚ ᱡᱚᱛᱚ ᱤᱥᱤᱱ ᱞᱮᱱ ᱠᱷᱟᱱ ᱜᱮ ᱟᱨ ᱜᱟᱲᱚᱜᱼᱟ ᱛᱚ ᱜᱟᱲᱚ ᱞᱮᱱ ᱠᱷᱟᱱ ᱜᱮ ᱚᱱᱟ ᱟᱹᱬᱜᱚᱭ ᱦᱩᱭᱩᱜᱼᱟ